ᱤᱧᱟᱹᱜ ᱴᱚᱴᱷᱟ ᱨᱮᱫᱚ ᱨᱩᱰᱜᱩ ᱢᱟᱝᱜᱽᱨᱤ ᱟᱨ ᱯᱩᱴᱷᱤ ᱦᱟᱹᱠᱩ ᱜᱟᱹᱲᱟᱹᱭ ᱦᱟᱹᱠᱩ ᱱᱩᱠᱩ ᱠᱚ ᱡᱟᱹᱥᱛᱤ ᱠᱚ ᱥᱟᱵᱚᱜᱼᱟ ᱱᱩᱠᱩ ᱠᱚ ᱫᱟᱜ ᱨᱮ ᱟᱨᱠᱤ ᱯᱩᱠᱷᱨᱤ ᱨᱮᱱᱟᱜ ᱫᱟᱜ ᱠᱷᱚᱡ ᱠᱚ ᱨᱟᱠᱟᱵᱚᱜᱼᱟ ᱟᱨ ᱱᱟᱦᱮᱞ ᱛᱮᱦᱚᱸ ᱠᱚ ᱫᱟᱹᱲ ᱥᱚᱢᱚᱭ ᱠᱚ ᱧᱟᱢ ᱵᱟᱲᱟᱜᱼᱟ ᱟᱨ ᱱᱩᱠᱩ ᱠᱚ ᱦᱟᱹᱠᱩ ᱡᱟᱹᱥᱛᱤ ᱫᱚ ᱫᱟᱢ ᱫᱟᱢ ᱫᱚ ᱡᱟᱹᱥᱛᱤ ᱠᱟᱭ ᱛᱮᱫᱚ ᱨᱩᱰᱜᱩ ᱦᱟᱹᱠᱩ ᱠᱚᱣᱟᱜ ᱟᱨ ᱢᱟᱝᱜᱽᱨᱤ ᱦᱟᱹᱠᱩᱣᱟᱜ ᱢᱮᱱᱟᱜᱼᱟ ᱢᱟᱜᱽᱨᱤ ᱦᱟᱹᱠᱩ ᱫᱚ ᱯᱨᱚᱛᱤ ᱠᱮᱡᱤ ᱪᱷᱚ ᱥᱚ ᱟᱨ ᱨᱩᱰᱜᱩ ᱠᱚᱫᱚ ᱯᱨᱚᱛᱤ ᱠᱮᱡᱤ ᱪᱟᱨ ᱥᱚ ᱛᱷᱮᱠᱮ ᱛᱤᱱ ᱥᱚ ᱟᱨ ᱯᱩᱴᱷᱤ ᱠᱚᱫᱚ ᱢᱤᱫ ᱥᱚ ᱠᱩᱲᱤ ᱴᱟᱠᱟ ᱠᱮᱡᱤ ᱯᱨᱚᱛᱤ ᱠᱮᱡᱤ